ᱵᱟᱸᱠᱩᱲᱟ ᱦᱚᱱᱚᱛ ᱨᱮ ᱥᱟᱫᱷᱟᱨᱚᱱ ᱥᱚᱨᱮᱥ ᱡᱚᱢᱟᱜ ᱠᱚᱫᱚ ᱦᱩᱭᱩᱜ ᱠᱟᱱᱟ ᱜᱩᱦᱩᱢ ᱦᱳᱲᱳ ᱡᱚᱱᱰᱨᱟ ᱛᱩᱲᱤ ᱛᱤᱞᱢᱤᱧ ᱨᱟᱦᱮᱲ ᱵᱟᱡᱽᱲᱟ ᱮᱢᱟᱱ ᱟᱨ ᱤᱥᱤᱱ ᱦᱩᱱᱟᱹᱨ ᱵᱮᱣᱦᱟᱨᱟᱜ ᱦᱩᱱᱟᱹᱨ ᱠᱚᱫᱚ ᱦᱩᱭᱩᱜ ᱠᱟᱱᱟ ᱴᱩᱠᱩᱡ ᱢᱟᱞᱥᱟ ᱠᱷᱩᱱᱴᱤ ᱰᱟᱹᱵᱩ ᱠᱷᱩᱪᱤ ᱱᱟᱫᱚᱣᱟ ᱛᱟᱣᱟ ᱱᱚᱝᱠᱟᱱᱟᱜ ᱮᱢᱟᱱ ᱮᱢᱟᱱ ᱡᱤᱱᱤᱥ ᱠᱚ ᱱᱟᱜᱟᱢ ᱞᱟᱠᱪᱟᱨ ᱨᱮ ᱡᱷᱟᱞᱠᱟᱣ ᱞᱮᱠᱟᱱᱟᱜ ᱫᱚ ᱱᱚᱜᱼᱚᱭ ᱡᱟᱦᱟᱸ ᱱᱟᱫᱚᱣᱟ ᱱᱟᱫᱚᱣᱟ ᱨᱮᱫᱚ ᱥᱟᱠᱟᱢ ᱯᱟᱛᱲᱟ ᱯᱤᱴᱷᱟᱹ ᱡᱤᱞ ᱟᱛᱮᱜ ᱵᱚᱱ ᱯᱤᱴᱷᱟᱹᱭᱟ ᱚᱱᱟ ᱫᱚ ᱱᱟᱜᱟᱢ ᱠᱷᱚᱱ ᱞᱟᱦᱟ ᱠᱷᱚᱱ ᱜᱮ ᱦᱩᱭ ᱟᱹᱜᱩᱜ ᱠᱟᱱᱟ ᱥᱮ ᱟᱵᱚ ᱥᱟᱱᱛᱟᱲ ᱥᱟᱶᱛᱟ ᱨᱮ ᱱᱚᱣᱟ ᱫᱚ ᱦᱮᱱᱟᱜ ᱟᱠᱟᱫᱟ ᱟᱨ ᱱᱚᱣᱟ ᱠᱚᱫᱚ ᱟᱵᱚ ᱫᱚ ᱡᱚᱢᱟᱜ ᱫᱚ ᱧᱟᱢᱟᱵᱚᱱ ᱨᱮᱥᱴᱩᱨᱮᱱᱴ ᱨᱮ ᱫᱚᱠᱟᱱ ᱠᱚᱨᱮ ᱡᱚᱛᱚ ᱨᱮᱜᱮ ᱵᱚᱱ ᱧᱟᱢᱟ ᱟᱨ ᱥᱮᱨᱚᱣᱟ ᱞᱮᱠᱟ ᱛᱮ ᱥᱮ ᱟᱵᱚᱣᱟᱜ ᱞᱟᱠᱪᱟᱨ ᱞᱮᱠᱟ ᱛᱮ ᱡᱟᱦᱟᱸ ᱵᱟᱦᱟ ᱥᱚᱨᱦᱟᱭ ᱮᱢᱟᱱ ᱯᱚᱨᱚᱵᱽ ᱠᱚᱦᱚᱸ ᱦᱩᱭ ᱟᱠᱟᱱᱟ ᱩᱱ ᱥᱟᱱᱟᱢ ᱥᱟᱱᱛᱟᱲ ᱦᱚᱲᱟᱜ ᱚᱲᱟᱜ ᱨᱮᱜᱮ ᱱᱚᱣᱟ ᱠᱚ ᱫᱚ ᱦᱩᱭᱩᱜᱚᱜᱼᱟ ᱚᱸᱰᱮ ᱠᱷᱚᱱ ᱦᱚᱸ ᱵᱚᱱ ᱧᱟᱢ ᱫᱟᱲᱮᱭᱟᱜᱼᱟ